ᱦᱮᱸᱜ ᱦᱮᱸ ᱞᱟᱹᱭᱢᱮ ᱦᱮᱸ ᱮᱭ ᱫᱷᱚᱨᱚ ᱪᱟᱥᱤ ᱵᱟᱥᱤ ᱦᱚᱲ ᱫᱚ ᱠᱟᱹᱢᱤ ᱡᱚᱢ ᱧᱩ ᱦᱚᱲᱫᱚ ᱢᱟᱴᱷᱨᱮ ᱪᱟᱞᱟᱣ ᱠᱟᱛᱮ ᱦᱩᱲᱩ ᱠᱚ ᱠᱚ ᱨᱚᱦᱚᱭᱮᱫ ᱠᱟᱱᱟ ᱦᱩᱲᱩ ᱨᱚᱦᱚᱭ ᱠᱚ ᱪᱟᱞᱟᱜ ᱠᱟᱱᱟ ᱟᱨ ᱠᱚᱲᱟ ᱜᱤᱫᱽᱨᱟᱹ ᱫᱚ ᱚᱱᱮ ᱨᱮᱞ ᱠᱟᱹᱢᱤ ᱠᱚ ᱠᱚ ᱪᱟᱞᱟᱜ ᱠᱟᱱᱟ ᱟᱨ ᱨᱚᱴ ᱠᱟᱨᱠᱷᱟᱱᱟ ᱠᱚᱨᱮ ᱠᱚ ᱠᱚ ᱪᱟᱞᱟᱜ ᱠᱟᱱᱟ ᱮᱢᱟᱱ ᱮᱢᱟᱱ ᱠᱚᱨᱮᱠᱚ ᱪᱟᱞᱟᱜ ᱠᱟᱱᱟ ᱯᱟᱲᱦᱟᱣ ᱠᱚᱫᱚ ᱦᱮᱱᱟᱜ ᱠᱚᱜᱮᱭᱟ ᱛᱷᱚᱲᱟ ᱠᱚᱢᱱᱚᱜ ᱜᱮ ᱦᱮᱱᱟᱜ ᱠᱚᱭᱟ ᱵᱮᱥᱤᱫᱚ ᱵᱟᱠᱚ ᱯᱟᱲᱦᱟᱣ ᱟᱠᱟᱫᱼᱟ

ᱯᱟᱲᱦᱟᱜ ᱠᱟᱱ ᱜᱮᱭᱟᱠᱚ ᱮᱠᱷᱚᱱ ᱫᱚ ᱴᱷᱤᱠ ᱴᱷᱟᱠ ᱜᱮᱠᱚ ᱯᱟᱲᱦᱟᱜ ᱠᱟᱱᱟ ᱛᱚ ᱠᱚᱲᱟ ᱦᱚᱸᱠᱚ ᱯᱟᱲᱦᱟᱜ ᱠᱟᱱ ᱜᱮᱭᱟ ᱠᱚᱲᱟ ᱥᱚᱝᱠᱷᱟ ᱫᱚ ᱟᱹᱰᱤ ᱠᱚᱢ ᱜᱮᱭᱟ ᱵᱮᱥᱤᱨ ᱵᱷᱟᱜ ᱠᱩᱲᱤ ᱜᱤᱫᱽᱨᱟᱹ ᱠᱚᱜᱮᱠᱚ ᱯᱟᱲᱦᱟᱜ ᱠᱟᱱᱟ ᱩᱸ ᱡᱚᱛᱚ ᱦᱚᱲ ᱦᱮᱸ ᱡᱚᱛᱚ ᱦᱚᱲ ᱫᱚ ᱵᱟᱠᱚ ᱪᱟᱥ ᱜᱮᱭᱟ ᱛᱚ ᱛᱷᱚᱲᱟ ᱦᱚᱲᱫᱚ ᱯᱟᱹᱴᱤᱭᱟᱹ ᱠᱚᱠᱚ ᱜᱟᱞᱟᱝᱼᱟ ᱡᱚᱱᱚᱜ ᱠᱚᱠᱚ ᱜᱟᱞᱟᱝᱼᱟ ᱚᱱᱟ ᱠᱚᱜᱮ ᱟᱠᱷᱨᱤᱝ ᱟᱠᱚ ᱡᱟ ᱜᱮ ᱤᱱᱟᱹᱜᱮ ᱤᱱᱟᱹ ᱛᱮᱜᱮ ᱪᱟᱞᱟᱜ ᱛᱟᱠᱚᱣᱟ ᱟᱨ ᱱᱚᱛᱮ ᱫᱚ ᱚᱱᱠᱟ ᱴᱷᱤᱠ ᱜᱮᱠᱚ ᱛᱟᱦᱮᱸᱱᱟ ᱟᱞᱮ ᱥᱟᱱᱛᱟᱲ ᱨᱮᱫᱚ ᱡᱚᱛᱚ ᱜᱮ ᱡᱷᱚᱛᱚ ᱠᱤᱪᱷᱩᱜᱮ ᱴᱷᱤᱠ ᱴᱷᱟᱠ ᱜᱮᱭᱟ ᱚᱱᱠᱟ ᱜᱮᱠᱚ ᱵᱟᱲᱟᱭ ᱜᱮᱭᱟᱢ ᱛᱚ ᱟᱞᱮ ᱟᱹᱛᱩ ᱠᱚᱨᱮᱫᱚ ᱱᱤᱭᱟᱹ ᱠᱚᱨᱮᱫᱚ ᱥᱮᱨᱚᱠᱚᱢ ᱫᱚ ᱥᱩᱡᱳᱜ ᱥᱩᱵᱤᱫᱷᱟ ᱫᱚ ᱵᱟᱹᱱᱩᱜ ᱟᱠᱟᱫᱟ